ᱤᱧ ᱵᱟᱦᱮᱨ ᱨᱮ ᱵᱟ ᱦᱳᱴᱮᱞᱨᱮ ᱤᱧ ᱢᱳᱢᱳ ᱵᱤᱨᱭᱟᱱᱤ ᱡᱚᱢ ᱟᱹᱰᱤᱜᱮᱧ ᱠᱩᱥᱤᱣᱟᱜᱼᱟ ᱛᱳ ᱤᱧ ᱚᱱᱟ ᱵᱮᱥᱤᱧ ᱵᱩᱡᱷᱟᱹᱣᱟ ᱵᱟᱝ ᱟᱹᱰᱤᱜᱮ ᱥᱤᱵᱤᱞᱤᱧᱟᱹ ᱛᱳ ᱚᱱᱟ ᱠᱷᱟᱹᱛᱤᱨᱛᱮ ᱤᱧ ᱚᱱᱟ ᱡᱚᱢᱫᱚ ᱟᱹᱰᱤᱜᱮᱧ ᱠᱩᱥᱤᱣᱟᱜᱼᱟ ᱛᱳ ᱴᱷᱤᱠ ᱜᱮᱭᱟ ᱤᱧ ᱡᱚᱛᱚ ᱡᱟᱭᱜᱟ ᱨᱮᱜᱮ ᱡᱟᱦᱟᱸ ᱨᱮᱜᱮᱧ ᱪᱟᱞᱟᱜ ᱡᱟᱦᱟᱸ ᱵᱟᱨᱦᱮ ᱨᱮᱜᱮᱧ ᱪᱟᱞᱟᱜ ᱦᱳᱴᱮᱞᱨᱮ ᱵᱟᱝ ᱫᱷᱟᱵᱟᱨᱮ ᱵᱟᱨᱦᱮ ᱨᱮ ᱡᱟᱦᱟᱸ ᱨᱮᱜᱮᱧ ᱪᱟᱞᱟᱜ ᱢᱳᱢᱳ ᱵᱤᱨᱭᱟᱱᱤ ᱛᱳ ᱟᱹᱰᱤᱜᱮᱧ ᱡᱚᱢᱟ ᱢᱟᱱᱮ ᱠᱩᱥᱤᱣᱟᱜ ᱟᱹᱧ ᱟᱨ ᱢᱚᱡᱽᱜᱮᱧ ᱵᱩᱡᱷᱟᱹᱣᱟ ᱵᱮᱥᱜᱮᱧ ᱵᱩᱡᱷᱟᱹᱣᱟ ᱥᱤᱵᱤᱞ ᱥᱚᱲᱚᱢ ᱢᱚᱡᱽᱜᱮᱧ ᱵᱩᱡᱷᱟᱹᱣᱟ ᱛᱳ ᱚᱱᱟ ᱠᱷᱟᱹᱛᱤᱨᱛᱮ ᱤᱧᱫᱚ ᱚᱱᱟᱫᱚ ᱟᱹᱰᱤᱜᱮᱧ ᱠᱩᱥᱤᱣᱟᱜᱼᱟ ᱛᱳ ᱢᱟᱱᱮ ᱚᱱᱟᱜᱮᱧ ᱡᱚᱢᱟ ᱡᱟᱦᱟᱸ ᱨᱮᱜᱮᱧ ᱪᱟᱞᱟᱜᱼᱟ ᱛᱳ ᱚᱱᱟᱜᱮᱧ ᱡᱚᱢᱟ ᱛᱳ ᱚᱱᱠᱟᱜᱮ